ᱦᱳᱭ ᱪᱟᱞᱟᱣᱮᱱ ᱵᱟᱨ ᱜᱮᱞ ᱵᱟᱨ ᱰᱤᱥᱮᱢᱵᱚᱨ ᱵᱟᱨ ᱜᱮᱥᱟᱭ ᱵᱟᱨ ᱜᱮᱞ ᱯᱮ ᱪᱟᱸᱫᱳ ᱨᱮ ᱵᱚᱱᱥᱳᱞ ᱟᱛᱳᱨᱮ ᱥᱮᱨᱮᱧ ᱟᱸᱡᱚᱢ ᱟᱠᱚᱧ ᱵᱟᱠᱷᱨᱟ ᱛᱮᱧ ᱪᱟᱞᱟᱣ ᱞᱮᱱᱟ ᱱᱚᱣᱟ ᱞᱟᱠᱪᱟᱨ ᱠᱟᱹᱢᱤ ᱦᱚᱨᱟᱫᱚ ᱵᱟᱨ ᱜᱮᱞ ᱵᱟᱨ ᱰᱤᱥᱮᱢᱵᱚᱨ ᱟᱵᱚᱣᱟᱜ ᱥᱟᱱᱛᱟᱲᱤ ᱯᱟᱹᱨᱥᱤ ᱡᱤᱛᱠᱟᱹᱨ ᱢᱟᱦᱟ ᱢᱟᱱᱟᱣ ᱵᱟᱛᱟᱣ ᱵᱟᱠᱷᱨᱟᱛᱮ ᱥᱟᱯᱲᱟᱣ ᱦᱩᱭ ᱞᱮᱱᱟ ᱱᱚᱣᱟ ᱠᱟᱹᱢᱤ ᱦᱚᱨᱟᱫᱚ ᱟᱹᱭᱩᱵ ᱛᱩᱨᱩᱭ ᱵᱟᱡᱟᱜ ᱠᱷᱚᱱ ᱮᱛᱚᱦᱚᱵ ᱞᱮᱱᱟ ᱱᱚᱸᱰᱮ ᱥᱮᱱ ᱠᱟᱛᱮᱫ ᱤᱧ ᱵᱮᱥ ᱜᱤᱧ ᱵᱩᱡᱷᱟᱹᱣ ᱞᱮᱫᱟ ᱪᱮᱫᱟᱜ ᱥᱮ ᱱᱚᱸᱰᱮ ᱟᱹᱰᱤ ᱜᱩᱱᱢᱟᱱ ᱟᱨ ᱢᱟᱪᱮᱫ ᱢᱟᱪᱮᱛᱟᱹᱱᱤ ᱠᱚ ᱟᱨᱦᱚᱸ ᱪᱮᱛᱟᱱ ᱪᱮᱛᱟᱱ ᱯᱚᱫᱨᱮ ᱫᱩᱲᱩᱵ ᱟᱠᱟᱱ ᱥᱮ ᱴᱷᱟᱶ ᱠᱚ ᱦᱟᱢᱮᱴ ᱟᱠᱟᱫ ᱜᱚᱝᱠᱮ ᱠᱚᱠᱚ ᱥᱮᱴᱮᱨ ᱞᱮᱱᱟ ᱟᱨ ᱩᱱᱠᱩ ᱟᱹᱰᱤ ᱫᱟᱢᱟᱱ ᱫᱟᱢᱟᱱ ᱞᱟᱹᱭ ᱟᱸᱡᱚᱢᱟᱫ ᱞᱮᱭᱟ ᱠᱚ ᱠᱟᱛᱷᱟ ᱠᱚ ᱚᱱᱟ ᱥᱟᱶᱛᱮ ᱮᱴᱟᱜ ᱮᱴᱟᱜ ᱴᱚᱴᱷᱟ ᱨᱮᱱ ᱟᱹᱰᱤ ᱟᱭᱢᱟ ᱨᱩᱥᱤᱠᱟ ᱠᱚᱠᱚ ᱦᱮᱡ ᱥᱮᱴᱮᱨ ᱞᱮᱱᱟ ᱟᱨ ᱩᱱᱠᱩ ᱱᱟᱱᱟᱱ ᱦᱩᱱᱟᱹᱨ ᱮᱱᱮᱡ ᱥᱮᱨᱮᱧ ᱡᱮᱞᱮᱠᱟ ᱫᱟᱸᱥᱟᱭ ᱥᱚᱦᱚᱨᱟᱭ ᱞᱟᱜᱽᱲᱮ ᱟᱨᱦᱚᱸ ᱟᱭᱢᱟ ᱞᱮᱠᱟᱱ ᱞᱟᱠᱪᱟᱨ ᱮᱱᱮᱡᱼᱥᱮᱨᱮᱧ ᱠᱚ ᱩᱫᱩᱜᱼᱟᱫ ᱞᱮᱭᱟ ᱤᱧᱟᱹᱜ ᱯᱟᱞᱤ ᱫᱚ ᱢᱤᱫ ᱜᱮᱞ ᱢᱚᱬᱮ ᱱᱟᱢᱵᱟᱨ ᱨᱮ ᱛᱟᱦᱮᱸ ᱠᱟᱱᱟ ᱤᱧᱫᱚ ᱥᱟᱱᱛᱟᱲᱤ ᱯᱟᱹᱨᱥᱤ ᱵᱟᱠᱷᱨᱟ ᱛᱮ ᱢᱤᱫᱴᱟᱱ ᱥᱮᱨᱮᱧ ᱤᱧ ᱟᱸᱡᱚᱢ ᱟᱫ ᱠᱚᱣᱟ ᱱᱚᱣᱟ ᱞᱟᱠᱪᱟᱨ ᱥᱟᱯᱲᱟᱣ ᱫᱚ ᱤᱧ ᱟᱹᱰᱤ ᱜᱤᱧ ᱠᱩᱥᱤᱭᱟᱫᱟ ᱱᱚᱣᱟ ᱫᱚ ᱟᱡ ᱟᱹᱭᱩᱵ ᱫᱚᱥ ᱵᱟᱡᱟᱜ ᱯᱩᱨᱟᱹᱣᱮᱱᱟ